ᱦᱮᱞᱳ ᱡᱚᱦᱟᱨ ᱜᱮ ᱡᱚᱦᱟᱨ ᱜᱮ ᱟᱹᱞᱤᱧ ᱢᱤᱫᱴᱟᱱ ᱱᱚᱝᱠᱟ ᱚᱵᱚᱥᱛᱷᱟ ᱦᱩᱭ ᱟᱠᱟᱱᱟ ᱪᱮᱫ ᱞᱮᱠᱟᱨᱮ ᱟᱹᱞᱤᱧ ᱠᱟᱹᱡ ᱱᱟᱥᱮᱱᱟᱜ ᱱᱮᱛᱟᱨ ᱟᱫᱷᱟᱨ ᱠᱟᱨᱰ ᱞᱤᱧ ᱫᱚᱨᱠᱟᱨᱚᱜ ᱠᱟᱱᱟ ᱪᱮᱫᱟᱜ ᱥᱮ ᱟᱹᱞᱤᱧ ᱟᱫᱷᱟᱨ ᱠᱟᱨᱰ ᱱᱤᱛᱚᱜ ᱡᱚᱜᱟᱡᱳᱜᱽ ᱨᱮ ᱵᱟᱹᱱᱩᱜᱼᱟ ᱮᱱᱠᱷᱟᱱ ᱟᱹᱞᱤᱧᱞᱤᱧ ᱫᱚᱨᱠᱟᱨᱚᱜ ᱠᱟᱱᱟ ᱮᱱᱠᱷᱟᱱ ᱪᱮᱫ ᱞᱮᱠᱟ ᱞᱤᱧ ᱵᱮᱱᱟᱣᱟ ᱥᱮ ᱪᱮᱫ ᱞᱮᱠᱟ ᱨᱮᱞᱤᱧ ᱪᱤᱠᱟᱹᱭᱟ ᱠᱤᱱᱛᱩ ᱟᱹᱞᱤᱧ ᱱᱮᱛᱟᱨ ᱟᱫᱷᱟᱨ ᱠᱟᱨᱰ ᱠᱚᱯᱤ ᱢᱤᱫᱴᱟᱱ ᱫᱚᱨᱠᱟᱨᱚᱜ ᱠᱟᱱᱟ ᱪᱮᱫ ᱞᱮᱠᱟ ᱨᱮᱞᱤᱧ ᱟᱹᱞᱤᱧᱞᱤᱧ ᱧᱟᱢ ᱫᱟᱲᱮᱭᱟᱜᱼᱟ ᱚᱱᱠᱟᱜᱮ ᱮᱱᱠᱷᱟᱱ ᱪᱮᱥᱴᱟ ᱞᱟᱹᱜᱤᱫ ᱤᱧ ᱪᱮᱫ ᱞᱮᱠᱟ ᱨᱮᱞᱤᱧ ᱧᱟᱢ ᱫᱟᱲᱮᱭᱟᱜᱼᱟ ᱚᱱᱠᱟᱜᱮ ᱢᱤᱫᱴᱟᱝ ᱵᱚᱭᱦᱟ ᱟᱹᱞᱤᱧᱜᱮ ᱞᱟᱹᱭ ᱧᱚᱜ ᱟᱹᱞᱤᱧ ᱵᱤᱱ ᱥᱮ ᱵᱟᱝᱼᱟ ᱡᱮ ᱪᱮᱫ ᱞᱮᱠᱟᱨᱮ ᱱᱤᱛᱚᱜ ᱟᱹᱞᱤᱧ ᱚᱠᱟ ᱠᱷᱚᱱᱞᱤᱧ ᱪᱤᱠᱟᱹ ᱫᱟᱲᱮᱭᱟᱜ ᱠᱷᱟᱱ ᱱᱚᱣᱟ ᱡᱤᱱᱤᱥᱴᱟ ᱞᱤᱧ ᱧᱟᱢ ᱫᱟᱲᱮᱭᱟᱜᱼᱟ ᱚᱱᱟᱛᱮ ᱟᱫᱷᱟᱨ ᱠᱟᱨᱰ ᱱᱤᱛᱚᱜ ᱠᱚᱯᱤ ᱠᱟᱹᱡ ᱫᱚᱨᱠᱟᱨᱚᱜ ᱠᱟᱱᱟ ᱪᱮᱫ ᱞᱮᱠᱟ ᱨᱮᱞᱤᱧ ᱡᱳᱜᱟᱡᱳᱜᱽ ᱫᱟᱲᱮᱭᱟᱜᱼᱚᱱᱠᱟᱜᱮ ᱟᱹᱞᱤᱧ ᱚ ᱴᱷᱤᱠ ᱴᱷᱤᱠ ᱜᱮᱭᱟ ᱟᱹᱞᱤᱧ ᱛᱚᱵᱮ ᱮᱱᱠᱷᱟᱱ ᱚ ᱦᱮᱸ ᱠᱮᱱᱫᱨᱚ ᱪᱟᱞᱟᱣ ᱠᱟᱛᱮᱫᱞᱤᱧ ᱟᱫᱷᱟᱨ ᱠᱟᱨᱰ ᱞᱤᱧ ᱩᱰᱩᱠᱟ ᱚ ᱴᱷᱤᱠ ᱟᱪᱷᱮ ᱦᱮᱸ ᱛᱚᱵᱮ